ᱢᱟ ᱛᱚᱵᱮ ᱤᱧ ᱫᱚ ᱥᱮᱨᱮᱧ ᱢᱟ ᱟᱭᱢᱟ ᱜᱚᱴᱮᱡ ᱤᱧ ᱵᱟᱲᱟᱭ ᱥᱟᱱᱟᱢ ᱞᱮᱠᱟᱱᱟᱜ ᱜᱮ ᱱᱚᱣᱟ ᱥᱮᱨᱮᱧ ᱫᱚ ᱯᱟᱥᱱᱟᱣ ᱞᱟᱹᱜᱤᱫ ᱫᱚ ᱡᱟᱦᱟᱸᱨᱮ ᱫᱚᱝ ᱞᱟᱜᱽᱬᱮ ᱵᱟᱦᱟ ᱥᱚᱦᱨᱟᱭ ᱦᱩᱭᱩᱜ ᱚᱸᱰᱮᱜᱮ ᱪᱟᱞᱟᱣ ᱠᱟᱛᱮᱫ ᱤᱧ ᱞᱟᱹᱭ ᱪᱮᱫ ᱟᱠᱚ ᱠᱟᱹᱱᱟᱹᱧ ᱟᱨ ᱮᱱᱮᱡ ᱠᱟᱛᱮᱫ ᱦᱚᱸ ᱟᱨ ᱟᱸᱡᱚᱢ ᱟᱠᱚ ᱠᱟᱹᱱᱟᱹᱧ ᱥᱮᱨᱮᱧ ᱦᱚᱸ ᱥᱮᱨᱮᱧ ᱦᱚᱧ ᱥᱮᱨᱮᱧᱟ ᱛᱚᱵᱮᱧ ᱥᱮᱨᱮᱧᱟᱹᱧ ᱛᱚ ᱚᱱᱟ ᱛᱮᱜᱮ ᱚᱱᱠᱟ ᱠᱟᱛᱮᱫ ᱦᱟᱸᱜ ᱡᱟᱦᱟᱸ ᱨᱮᱜᱮ ᱦᱩᱭ ᱮᱱᱟ ᱚᱸᱰᱮᱜᱮ ᱥᱚᱦᱨᱟᱭ ᱥᱮᱨᱮᱧ ᱠᱮᱫ ᱜᱮ ᱫᱚᱝ ᱦᱚᱧ ᱥᱮᱨᱮᱧ ᱠᱟᱛᱮᱧ ᱟᱸᱡᱚᱢ ᱟᱠᱚᱣᱟᱹᱧ ᱟᱨᱦᱚᱸᱧ ᱞᱟᱹᱭ ᱟᱠᱚᱣᱟᱹᱧ ᱮᱱᱮᱡ ᱦᱚᱸᱧ ᱩᱫᱩᱜ ᱟᱠᱚᱣᱟᱹᱧ ᱟᱨ ᱟᱨᱦᱚᱸ ᱚᱱᱠᱟ ᱠᱟᱛᱮᱫ ᱢᱟᱱᱮ ᱢᱤᱫ ᱵᱟᱨ ᱠᱚᱲᱟ ᱠᱚᱫᱚ ᱟᱸᱡᱚᱢ ᱛᱤᱧ ᱠᱷᱟᱱ ᱤᱧᱟᱹᱜ ᱢᱚᱡᱽ ᱥᱮᱨᱮᱧ ᱟᱸᱡᱚᱢ ᱛᱮ ᱩᱱᱠᱩ ᱠᱚ ᱨᱮᱞᱟᱠᱮᱫ ᱜᱮ ᱟᱨ ᱤᱧᱦᱚᱸ ᱚᱲᱟᱜ ᱠᱚᱨᱮ ᱦᱚᱧ ᱜᱤᱛᱤᱡ ᱵᱟᱲᱟᱭ ᱢᱟ ᱱᱟᱜ ᱚᱱᱟ ᱠᱚ ᱥᱮᱨᱮᱧ ᱩᱭᱦᱟᱹᱨᱟᱹᱧ ᱟᱨᱤᱧ ᱫᱤᱥᱟᱹᱭᱟᱹᱧ ᱥᱟᱹᱨᱤᱱᱟᱜ ᱜᱮ ᱪᱮᱫ ᱞᱮᱠᱟᱧ ᱥᱮᱨᱮᱧᱮᱫ ᱛᱟᱦᱮᱱᱟᱹᱧ ᱱᱚᱝᱠᱟ ᱠᱟᱛᱮᱫ ᱢᱟᱱᱮᱧ ᱞᱟᱹᱭ ᱫᱟᱲᱮᱭᱟᱯᱮ ᱠᱟᱹᱱᱟᱹᱧ ᱡᱮᱭᱥᱮ ᱠᱤ ᱥᱟᱨᱪ ᱞᱮᱠᱷᱟᱱ ᱚᱱᱟ ᱜᱮ ᱥᱮᱨᱮᱧ ᱫᱩᱧ ᱡᱩᱲᱟᱹᱣ ᱫᱟᱹᱧ ᱱᱚᱝᱠᱟ ᱛᱮᱫᱚ ᱵᱟᱹᱧ ᱡᱩᱲᱟᱹᱣ ᱫᱟᱲᱮᱭᱟᱜ ᱠᱟᱱᱟᱹᱧ ᱮᱭᱥᱮ ᱦᱩᱭᱱᱟ ᱨᱟᱡᱽ ᱨᱟᱯᱟᱡᱽ ᱢᱚᱱᱫᱚ ᱵᱟᱹᱵᱩ ᱮᱠᱷᱮᱱ ᱯᱚᱨᱡᱟᱛ ᱛᱟᱞᱟᱨᱮ ᱚᱞᱚᱜ ᱯᱟᱲᱦᱟᱜ ᱜᱩᱱᱫᱚ ᱵᱟᱹᱵᱩ ᱫᱤᱥᱚᱢ ᱛᱟᱞᱟᱨᱮ ᱰᱟᱠᱩ ᱵᱟᱠᱚ ᱤᱫᱤ ᱠᱮᱭᱟ ᱵᱚᱭᱦᱟ ᱵᱟᱠᱚ ᱦᱟᱛᱟᱣ ᱠᱮ ᱜᱩᱱ ᱵᱤᱫᱽᱫᱟᱹ ᱫᱟᱲᱮ ᱛᱮᱦᱚᱸ ᱚᱦᱚ ᱪᱟᱵᱟᱞᱮ ᱱᱚᱣᱟ ᱫᱚ ᱢᱤᱫᱴᱟᱝ ᱥᱚᱦᱨᱟᱭ ᱥᱮᱨᱮᱧ ᱨᱮᱱᱟᱜ ᱨᱟᱦᱟ ᱛᱮᱜᱮ ᱪᱟᱞᱟᱜᱼᱟ ᱱᱚᱣᱟ ᱫᱚ ᱥᱮᱨ ᱞᱮᱠᱟ ᱱᱤᱛᱳᱜ ᱫᱚᱧ ᱞᱟᱹᱭᱟᱯᱮ ᱠᱟᱹᱱᱟᱹᱧ ᱱᱚᱝᱠᱟ ᱟᱱᱩᱥᱟᱨ ᱛᱮᱜᱮ ᱯᱮ ᱥᱮᱨᱮᱧ ᱫᱟᱲᱮᱭᱟᱜᱼᱟ ᱥᱚᱦᱨᱟᱭ ᱨᱟᱦᱟ ᱛᱮ